ᱛᱤᱨᱤᱥᱟ ᱟᱴᱷᱨᱚᱥᱚ ᱥᱟᱛᱟᱱᱚᱵᱵᱳᱭ ᱮᱠ ᱫᱩ ᱩᱱᱤᱥᱥᱚ ᱵᱤᱨᱟᱥᱤ ᱛᱤᱨᱤᱥ ᱪᱷᱚ ᱟᱴᱷᱨᱚᱥᱚ ᱯᱟᱸᱪᱯᱚᱱ ᱵᱟᱭᱤᱥ ᱵᱟᱨᱚ ᱫᱩ ᱦᱟᱡᱟᱨ ᱛᱤᱱ ᱯᱟᱸᱪ ᱯᱟᱸᱪ ᱩᱱᱤᱥᱥᱚ ᱯᱟᱸᱪ